ᱤᱧ ᱫᱚ ᱥᱮᱬᱟ ᱦᱟᱹᱠᱩ ᱢᱩᱫᱽ ᱨᱮᱫᱚ ᱨᱩᱭ ᱠᱟᱛᱞᱟ ᱟᱨ ᱤᱞᱤᱥ ᱩᱱᱠᱩᱧ ᱠᱩᱥᱤᱭᱟᱠᱚᱣᱟ ᱟᱨ ᱠᱟᱹᱴᱤᱡ ᱦᱟᱹᱠᱩ ᱫᱚ ᱯᱩᱴᱷᱤ ᱴᱤᱲᱠᱟᱹᱞ ᱟᱨ ᱢᱚᱨᱚᱞᱟ ᱤᱪᱟᱹᱜ ᱮᱢᱟᱱ ᱟᱨᱚ ᱚᱱᱠᱟᱱ ᱟᱭᱢᱟ ᱦᱟᱹᱠᱩᱧ ᱠᱩᱥᱤᱣᱟᱠᱚ ᱜᱤᱭᱟ ᱟᱨ ᱥᱟᱫᱷᱟᱨᱚᱱ ᱦᱚᱲ ᱦᱚᱸ ᱞᱟᱹᱴᱩ ᱦᱟᱹᱠᱩ ᱢᱩᱫᱽᱫᱮ ᱨᱮ ᱫᱚ ᱢᱩᱫᱽ ᱨᱮ ᱫᱚ ᱨᱩᱭ ᱠᱟᱛᱞᱟ ᱤᱞᱤᱥ ᱩᱱᱠᱩ ᱠᱚ ᱠᱩᱥᱤ ᱟᱠᱚᱣᱟ ᱟᱨ ᱠᱟᱹᱴᱤᱡ ᱦᱟᱹᱠᱩ ᱢᱩᱫᱽ ᱨᱮ ᱫᱚ ᱯᱩᱴᱷᱤ ᱤᱪᱟᱹᱜ ᱢᱚᱨᱚᱞᱟ ᱜᱟᱞᱟᱭ ᱩᱱᱠᱩ ᱠᱚ ᱠᱩᱥᱤᱭᱟᱠᱚᱣᱟ ᱟᱨᱚ ᱱᱚᱝᱠᱟᱱ ᱡᱚᱡᱚ ᱠᱷᱚᱱ ᱴᱟᱴᱠᱟ ᱠᱚ ᱥᱟᱵ ᱟᱹᱜᱩ ᱠᱚᱣᱟ ᱴᱟᱴᱠᱟ ᱠᱚ ᱧᱟᱢ ᱠᱚᱣᱟ ᱦᱮᱸ ᱦᱳᱭ ᱩᱱᱠᱩ ᱦᱟᱹᱠᱩ ᱜᱤ ᱡᱚᱢ ᱠᱚ ᱠᱩᱥᱤᱭᱟᱠᱚᱣᱟ